ᱤᱧᱟᱹᱜ ᱴᱚᱴᱷᱟ ᱥᱩᱨ ᱥᱩᱯᱩᱨ ᱠᱚᱨᱮ ᱧᱩᱢ ᱩᱨᱩᱢ ᱢᱚᱦᱟ ᱵᱤᱫᱽᱫᱟᱹᱜᱟᱲ ᱠᱚᱫᱚ ᱢᱮᱱᱟᱜᱼᱟ ᱚᱱᱟ ᱠᱚᱨᱮᱱᱟᱜ ᱢᱤᱫ ᱵᱟᱨ ᱧᱩᱛᱩᱢ ᱤᱧ ᱞᱟᱹᱭᱫᱟ ᱨᱟᱭᱯᱩᱨ ᱵᱞᱚᱠ ᱢᱚᱦᱟ ᱵᱤᱫᱽᱫᱟᱹᱜᱟᱲ ᱥᱤᱞᱫᱟᱹ ᱪᱚᱱᱫᱽᱨᱚ ᱥᱮᱠᱷᱚᱨ ᱢᱚᱦᱟ ᱵᱤᱫᱽᱫᱟᱹᱜᱟᱲ ᱯᱚᱱᱰᱤᱛ ᱨᱚᱜᱷᱩᱱᱟᱛᱷ ᱢᱩᱨᱢᱩ ᱥᱨᱤᱛᱤ ᱢᱚᱦᱟ ᱵᱤᱫᱽᱫᱟᱹᱜᱟᱲ ᱦᱩᱞᱩᱫ ᱠᱟᱱᱟᱞᱤ ᱢᱚᱦᱟ ᱵᱤᱫᱽᱫᱟᱹᱜᱟᱲ ᱚᱱᱟ ᱠᱚ ᱵᱤᱫᱽᱫᱟᱹᱜᱟᱲ ᱨᱮᱫᱚ ᱤᱧᱟᱹᱜ ᱜᱷᱟᱨᱚᱸᱡᱽ ᱨᱮᱱ ᱦᱚᱲ ᱫᱚ ᱱᱤᱛᱚᱜ ᱵᱟᱠᱚ ᱯᱟᱲᱦᱟᱜᱼᱟ ᱚᱱᱟ ᱵᱤᱫᱽᱫᱟᱹᱜᱟᱲ ᱠᱚᱨᱮ ᱫᱚ ᱮᱢ ᱮ ᱵᱤ ᱮ ᱵᱤ ᱮᱥ ᱥᱤ ᱠᱚ ᱯᱟᱲᱦᱟᱜᱼᱟ